ᱥᱟᱱᱛᱟᱲᱤ ᱯᱟᱹᱨᱥᱤ ᱨᱮᱭᱟᱜ ᱨᱤᱡᱷᱟᱹᱣ ᱟᱨ ᱥᱟᱹᱵᱤᱠ ᱟᱹᱲᱟᱹ ᱞᱮᱠᱟᱛᱮ ᱢᱮᱱ ᱜᱟᱱᱚᱜᱼᱟ ᱡᱮ ᱥᱟᱱᱛᱟᱲᱤ ᱯᱟᱹᱨᱥᱤ ᱟᱵᱚ ᱵᱚᱱ ᱵᱟᱰᱟᱭᱟ ᱥᱟᱱᱛᱟᱲᱤ ᱯᱟᱹᱨᱥᱤ ᱫᱚ ᱟᱹᱰᱤ ᱢᱟᱨᱮ ᱯᱟᱹᱨᱥᱤ ᱠᱟᱱ ᱛᱟᱵᱚᱱᱟ ᱟᱹᱰᱤ ᱯᱨᱟᱪᱤᱱ ᱯᱟᱹᱨᱥᱤ ᱠᱟᱱ ᱛᱟᱵᱚᱱᱟ ᱱᱚᱣᱟᱫᱚ ᱛᱟᱢᱟᱢ ᱤᱱᱴᱟᱨᱱᱮᱥᱱᱮᱞ ᱜᱚᱵᱮᱥᱚᱠ ᱠᱚᱦᱚᱸ ᱱᱚᱣᱟ ᱫᱚᱠᱚ ᱞᱟᱹᱭ ᱚᱫᱚᱨ ᱟᱠᱫᱟ ᱥᱮ ᱥᱟᱱᱛᱟᱲᱤ ᱯᱟᱹᱨᱥᱤ ᱠᱷᱚᱱ ᱯᱟᱹᱨᱥᱤ ᱠᱷᱚᱱ ᱟᱭᱢᱟ ᱟᱭᱢᱟ ᱯᱟᱹᱨᱥᱤ ᱠᱚ ᱦᱟᱨᱟ ᱵᱩᱨᱩᱣᱟᱠᱟᱱᱟ ᱚᱱᱟ ᱞᱮᱠᱟᱛᱮ ᱟᱵᱚ ᱥᱟᱱᱛᱟᱲᱤ ᱯᱟᱹᱨᱥᱤ ᱫᱚ ᱟᱹᱰᱤ ᱜᱮ ᱠᱤᱥᱟᱹᱲ ᱜᱮᱛᱟ ᱵᱚᱱᱟ ᱱᱚᱣᱟ ᱦᱚᱸ ᱢᱤᱫᱴᱟᱝ ᱥᱟᱱᱛᱟᱲᱤ ᱯᱟᱹᱨᱥᱤ ᱢᱟᱱᱮ ᱨᱚᱲᱣᱟᱱ ᱠᱚ ᱥᱮ ᱠᱷᱮᱨᱣᱟᱞ ᱦᱚᱯᱚᱱ ᱠᱚᱴᱷᱮᱱ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱛᱚ ᱥᱟᱱᱛᱟᱲᱤ ᱯᱟᱹᱨᱥᱤ ᱢᱟᱱᱮ ᱱᱩᱱᱟᱹᱜ ᱞᱮᱠᱟᱛᱮ ᱠᱤᱥᱟᱹᱲ ᱛᱟᱵᱚᱱᱟ ᱡᱟᱦᱟᱸ ᱟᱵᱚ ᱥᱟᱱᱛᱟᱲᱤ ᱯᱟᱹᱨᱥᱤ ᱨᱮ ᱠᱩᱫᱩᱢ ᱠᱟᱹᱦᱟᱱᱤ ᱠᱷᱚᱱ ᱮᱦᱚᱵ ᱠᱟᱛᱮᱫ ᱡᱟᱦᱟᱸ ᱫᱚ ᱵᱷᱮᱱᱛᱟ ᱠᱟᱛᱷᱟ ᱢᱮᱱ ᱠᱟᱛᱷᱟ ᱮᱢᱟᱱ ᱱᱚᱝᱠᱟᱱ ᱠᱟᱛᱷᱟ ᱠᱚ ᱟᱵᱚ ᱯᱟᱹᱨᱥᱤ ᱨᱮ ᱢᱮᱱᱟᱜ ᱟᱠᱟᱫᱟ ᱥᱮ ᱢᱤᱢᱤᱫᱴᱟᱝ ᱵᱷᱮᱱᱛᱟ ᱠᱟᱛᱷᱟ ᱥᱮ ᱢᱤᱢᱤᱫᱴᱟᱝ ᱠᱩᱫᱩᱢᱛᱮ ᱥᱮ ᱢᱤᱢᱤᱫᱴᱟᱝ ᱱᱚᱝᱠᱟᱱ ᱨᱚᱲ ᱠᱟᱛᱷᱟ ᱛᱮ ᱟᱹᱰᱤ ᱱᱟᱯᱟᱭ ᱱᱟᱯᱟᱭ ᱢᱤᱫᱴᱟᱝ ᱢᱤᱱᱤᱝ ᱥᱮ ᱢᱮᱱᱮᱛ ᱟᱵᱚᱣᱟᱜ ᱢᱚᱱ ᱚᱱᱛᱚᱨᱮᱭ ᱱᱚᱣᱟᱭ ᱨᱤᱡᱷᱟᱹᱣᱟᱭ ᱥᱮ ᱱᱚᱣᱟ ᱯᱩᱥᱴᱟᱹᱣ ᱥᱟᱺᱦᱤᱡ ᱟᱨᱚᱭ ᱵᱩᱡᱷᱟᱹᱣ ᱦᱚᱪᱚᱭᱟ ᱡᱮᱞᱮᱠᱟ ᱟᱵᱚ ᱵᱚᱱ ᱵᱟᱲᱟᱭᱟ

ᱚᱱᱠᱟ ᱵᱚ ᱨᱚᱲᱟ ᱡᱮ ᱨᱚᱴᱮ ᱢᱟᱬᱚᱢ ᱥᱮ ᱛᱩᱭᱩ ᱫᱮᱨᱮᱧ ᱥᱮ ᱢᱩᱸᱡ ᱰᱷᱩᱞᱠᱤ ᱱᱚᱜᱚᱭ ᱡᱮ ᱢᱩᱸᱡ ᱰᱷᱩᱞᱠᱤ ᱱᱚᱣᱟ ᱵᱷᱮᱱᱛᱟ ᱠᱟᱛᱷᱟ ᱛᱮ ᱱᱚᱝᱠᱟ ᱵᱷᱟᱵᱽ ᱛᱮ ᱨᱚᱲ ᱢᱮᱱᱟᱜ ᱟᱠᱟᱫᱟ ᱢᱩᱸᱡ ᱰᱷᱩᱞᱠᱤ ᱨᱮᱫᱚ ᱪᱮᱫ ᱵᱚᱱ ᱵᱩᱡᱷᱟᱹᱣᱟ ᱡᱮ ᱱᱚᱣᱟ ᱫᱚ ᱠᱷᱟᱹᱡᱟᱹᱲᱤ ᱵᱚᱱ ᱢᱮᱱᱟ ᱦᱮᱸ ᱡᱮ ᱢᱟᱱᱮ ᱢᱩᱸᱡ ᱰᱷᱩᱞᱠᱤ ᱡᱚᱡᱚᱢ ᱥᱟᱱᱟᱹᱧ ᱠᱟᱱᱟ ᱥᱮ ᱱᱚᱜᱚᱭ ᱵᱚᱱ ᱟᱡᱚᱢᱟ ᱟᱵᱚᱣᱟᱜ ᱵᱤᱵᱷᱤᱱᱱᱚ ᱵᱷᱚᱡᱽ ᱴᱚᱡᱽ ᱠᱚᱨᱮ ᱢᱮᱱᱟᱠᱚ ᱡᱮ ᱫᱮᱱ ᱛᱚ ᱛᱩᱭᱩ ᱫᱮᱨᱮᱧ ᱟᱹᱜᱩᱭ ᱢᱮ ᱟᱫᱚ ᱛᱩᱭᱩ ᱫᱮᱨᱮᱧ ᱫᱚ ᱱᱚᱣᱟ ᱫᱚ ᱢᱟᱹᱨᱤᱪ ᱵᱚᱱ ᱢᱮᱛᱟᱜᱼᱟ ᱥᱮ ᱨᱚᱴᱮ ᱢᱟᱬᱚᱢ ᱫᱚ ᱫᱟᱜ ᱛᱚ ᱱᱚᱜᱼᱚᱭ ᱱᱚᱝᱠᱟ ᱜᱮ ᱟᱵᱚᱣᱟᱜ ᱠᱩᱫᱩᱢ ᱠᱚᱨᱮ ᱦᱚᱸ ᱟᱹᱰᱤ ᱱᱟᱯᱟᱭ ᱱᱟᱯᱟᱭ ᱠᱟᱛᱷᱟ ᱢᱮᱱᱟᱜ ᱟᱠᱟᱫᱟ ᱵᱟᱯᱞᱟ ᱵᱤᱦᱟᱹ ᱠᱚᱨᱮ ᱵᱷᱮᱱᱛᱟ ᱠᱟᱛᱷᱟ ᱢᱮᱱᱟᱜ ᱟᱠᱟᱫᱟ ᱦᱮᱸ ᱡᱮ ᱠᱟᱛᱷᱟ ᱨᱮᱠᱚ ᱢᱮᱱᱟ ᱨᱚᱦᱚᱲ ᱛᱮ ᱥᱮ ᱞᱚᱦᱚᱫ ᱛᱮ ᱟᱫᱚ ᱱᱚᱣᱟ ᱨᱮᱱᱟᱜ ᱟᱹᱰᱤ ᱢᱟᱨᱟᱝ ᱟᱹᱰᱤ ᱜᱟᱹᱜᱤᱨ ᱢᱤᱫᱴᱟᱝ ᱠᱟᱛᱷᱟ ᱢᱮᱱᱟᱜ ᱟᱠᱟᱫᱟ ᱡᱟᱦᱟᱸ ᱫᱚ ᱦᱟᱯᱲᱟᱢ ᱠᱚ ᱱᱚᱜᱼᱚᱭ ᱚᱝᱠᱟᱱ ᱵᱷᱮᱱᱛᱟ ᱠᱟᱛᱷᱟ ᱠᱚ ᱥᱤᱨᱡᱟᱹᱣ ᱦᱚᱴᱚ ᱟᱠᱟᱫᱟ ᱮᱵᱚᱝ ᱱᱚᱣᱟ ᱱᱚᱜᱼᱚᱭ ᱱᱚᱣᱟ ᱠᱚ ᱟᱵᱚᱣᱟᱜ ᱥᱟᱹᱵᱤᱠ ᱟᱹᱲᱟᱹ ᱥᱮ ᱱᱚᱣᱟ ᱠᱚ ᱵᱷᱮᱱᱛᱟ ᱠᱟᱛᱷᱟ ᱥᱮ ᱠᱩᱫᱩᱢ ᱥᱮ ᱠᱟᱹᱦᱟᱱᱤ ᱥᱮ ᱱᱚᱜᱱᱟ ᱠᱚ ᱡᱟᱦᱟᱸ ᱵᱷᱮᱱᱛᱟ ᱠᱟᱛᱷᱟ ᱱᱚᱣᱟ ᱠᱚ ᱠᱷᱟᱛ ᱠᱟᱛᱷᱟ ᱠᱚ ᱤᱫᱤ ᱠᱟᱛᱮ ᱦᱚᱸ ᱡᱮᱱᱚᱢ ᱟᱹᱰᱤ ᱜᱟᱱ ᱜᱮ ᱜᱚᱵᱮᱥᱚᱱᱟ ᱠᱟᱛᱮ ᱜᱚᱵᱮᱥᱚᱠ ᱠᱚᱦᱚᱸ ᱠᱚ ᱧᱮᱞ ᱟᱠᱟᱫᱟ ᱥᱮ ᱱᱚᱣᱟ ᱨᱮᱱᱟᱜ ᱛᱤᱱᱟᱹᱜ ᱜᱟᱹᱦᱤᱨ ᱢᱤᱢᱤᱫᱴᱟᱝ ᱢᱟᱱᱮ ᱢᱮᱱᱟᱜ ᱟᱠᱟᱫᱟ ᱢᱮᱱᱮᱛ ᱢᱮᱱᱟᱜ ᱟᱠᱟᱫᱟ ᱱᱚᱣᱟ ᱠᱟᱛᱷᱟ ᱛᱟᱞᱟᱛᱮ ᱛᱤᱱᱟᱹᱜ ᱨᱟᱹᱥᱠᱟᱹᱣᱟᱱ ᱢᱚᱫᱴᱟᱝ ᱢᱚᱱᱮ ᱨᱮᱱᱟᱜ ᱵᱷᱟᱵᱽ ᱯᱨᱚᱠᱟᱥ ᱢᱮᱱᱟᱜ ᱟᱠᱟᱫᱟ ᱟᱫᱚ ᱚᱱᱟ ᱚᱞᱯᱚ ᱠᱟᱛᱷᱟ ᱛᱮᱜᱮ ᱱᱚᱣᱟ ᱫᱚᱹᱧ ᱞᱟᱹᱭ ᱥᱚᱫᱚᱨᱮᱫ ᱛᱟᱵᱚᱱᱟ ᱥᱮᱧ ᱞᱟᱹᱭ ᱥᱚᱫᱚᱨ ᱠᱮᱫᱟ ᱡᱮ ᱟᱵᱚ ᱥᱟᱱᱛᱟᱲᱤ ᱯᱟᱹᱨᱥᱤ ᱱᱚᱜᱼᱚᱭ ᱱᱚᱣᱟ ᱠᱚ ᱛᱟᱞᱟᱛᱮ ᱱᱩᱱᱟᱹᱜ ᱡᱮ ᱠᱤᱥᱟᱹᱬ ᱛᱟᱵᱚᱱᱟ ᱟᱨ ᱱᱩᱱᱟᱹᱜ ᱡᱮ ᱟᱵᱚ ᱥᱟᱱᱛᱟᱲᱤ ᱯᱟᱹᱨᱥᱤ ᱢᱟᱱᱮ ᱠᱤᱥᱟᱹᱲ ᱠᱷᱟᱹᱛᱤᱨ ᱱᱤᱛᱦᱚᱸ ᱟᱵᱚ ᱛᱟᱢᱟᱢ ᱵᱤᱥᱥᱚ ᱨᱮ ᱜᱮᱡᱮᱛ ᱡᱟᱠᱟᱛ ᱨᱮ ᱱᱚᱣᱟ ᱯᱟᱹᱨᱥᱤ ᱟᱛᱮᱫ ᱟᱵᱚ ᱩᱯᱨᱩᱢᱮ ᱫᱚᱦᱚ ᱟᱠᱟᱫ ᱛᱟᱵᱚᱱᱟ ᱟᱵᱚᱭ ᱵᱟᱧᱪᱟᱣ ᱫᱚᱦᱚ ᱟᱠᱟᱫ ᱵᱚᱱᱟ